ᱥᱤᱫᱩᱼᱠᱟᱹᱱᱦᱩ ᱥᱤᱫᱩᱼᱠᱟᱹᱱᱦᱩ ᱛᱟᱹᱠᱤᱱ ᱫᱚ ᱱᱚᱣᱟ ᱟᱵᱚ ᱵᱷᱟᱨᱚᱛ ᱫᱤᱥᱚᱢ ᱨᱮ ᱵᱷᱟᱨᱚᱛ ᱫᱤᱥᱚᱢ ᱨᱮ ᱩᱱᱠᱤᱱ ᱫᱚ ᱵᱚᱸᱜᱟ ᱞᱮᱠᱟᱱ ᱦᱚᱲ ᱠᱤᱱ ᱛᱟᱦᱮᱸ ᱠᱟᱱᱟ ᱟᱹᱠᱤᱱ ᱵᱚᱭᱦᱟ ᱜᱮ ᱥᱤᱫᱩᱼᱠᱟᱹᱱᱦᱩ ᱛᱟᱹᱠᱤᱱ ᱫᱚ ᱩᱱᱠᱤᱱ ᱫᱚ ᱟᱵᱚ ᱟᱹᱫᱤᱵᱟᱹᱥᱤ ᱠᱚᱣᱟᱜ ᱦᱚᱠ ᱞᱟᱹᱜᱤᱫ ᱛᱮ ᱤᱝᱨᱮᱹᱡᱽ ᱥᱚᱨᱠᱟᱨ ᱥᱟᱞᱟᱜ ᱠᱤᱱ ᱞᱟᱹᱲᱦᱟᱹᱭ ᱞᱮᱱᱟ ᱤᱝᱨᱮᱹᱡᱽ ᱥᱚᱨᱠᱟᱨ ᱥᱟᱞᱟᱜ ᱞᱟᱹᱲᱦᱟᱹᱭ ᱠᱟᱛᱮᱫ ᱩᱱᱠᱤᱱ ᱫᱚ ᱟᱵᱚᱣᱟᱜ ᱦᱚᱠ ᱟᱹᱜᱩ ᱞᱟᱹᱜᱤᱫ ᱠᱤᱱ ᱟᱹᱪᱩᱨ ᱞᱮᱜᱼᱟ ᱫᱤᱥᱚᱢ ᱫᱤᱥᱚᱢ ᱜᱚᱴᱟ ᱫᱟᱬᱟ ᱠᱟᱛᱮᱫ ᱦᱚᱲ ᱠᱚᱦᱚᱸ ᱠᱤᱱ ᱡᱚᱴᱟᱣ ᱡᱩᱛ ᱠᱮᱜ ᱠᱚᱣᱟ ᱚᱱᱠᱟᱛᱮ ᱩᱱᱠᱤᱱ ᱫᱚ ᱤᱝᱨᱮᱹᱡᱽ ᱤᱝᱨᱮᱹᱡᱽ ᱠᱚ ᱥᱟᱞᱟᱜ ᱞᱟᱹᱲᱦᱟᱹᱭ ᱨᱮᱱᱟᱜ ᱠᱤᱱ ᱴᱷᱟᱹᱣᱠᱟᱹ ᱠᱮᱜᱼᱟ ᱤᱝᱨᱮᱹᱡᱽ ᱦᱚᱲ ᱜᱮᱠᱤᱱ ᱞᱟᱹᱲᱦᱟᱹᱭ ᱞᱟᱹᱲᱦᱟᱹᱭ ᱛᱮ ᱟᱹᱰᱤᱜᱟᱱ ᱤᱭᱟᱹ ᱠᱚᱦᱚᱸ ᱠᱤᱱ ᱜᱚᱡ ᱫᱚᱦᱚᱞᱮᱫ ᱠᱚᱣᱟ ᱚᱱᱠᱟᱛᱮ ᱟᱹᱠᱤᱱ ᱫᱚ ᱥᱤᱫᱩᱼᱠᱟᱹᱱᱦᱩ ᱛᱟᱹᱠᱤᱱ ᱦᱚᱸ ᱟᱹᱠᱤᱱ ᱦᱚᱸ ᱱᱤᱛᱚᱜ ᱦᱚᱠ ᱞᱟᱹᱜᱤᱫ ᱛᱮᱵᱚ ᱵᱚᱸᱜᱟ ᱞᱮᱠᱟᱱᱵᱚᱱ ᱥᱮᱵᱟᱭᱮᱫ ᱠᱤᱱ ᱜᱮᱭᱟ ᱪᱤᱠᱟᱹᱛᱮ ᱩᱱᱠᱤᱱ ᱫᱚ ᱟᱵᱚᱣᱟᱜ ᱦᱚᱠ ᱞᱟᱹᱜᱤᱫ ᱛᱮ ᱤᱝᱨᱮᱹᱡᱽ ᱥᱚᱨᱠᱟᱨ ᱴᱷᱮᱡ ᱠᱷᱚᱱ ᱟᱵᱚ ᱟᱵᱚ ᱦᱚᱪᱚ ᱞᱟᱹᱜᱤᱫ ᱛᱮ ᱚᱱᱟ ᱠᱚᱪᱞᱚᱱ ᱦᱩᱭᱩᱜ ᱠᱟᱱ ᱧᱮᱞ ᱛᱮ ᱟᱹᱠᱤᱱ ᱟᱹᱰᱤ ᱛᱮᱫ ᱜᱮ ᱡᱤᱵᱚᱱᱮ ᱨᱟᱜ ᱞᱮᱜᱼᱟ ᱚᱱᱟᱛᱮ ᱫᱤᱥᱚᱢ ᱫᱤᱥᱚᱢ ᱫᱟᱬᱟ ᱠᱟᱛᱮᱫ ᱠᱤᱱ ᱤᱝᱨᱮᱹᱡᱽ ᱥᱚᱨᱠᱟᱨ ᱠᱚ ᱥᱟᱶ ᱞᱟᱹᱲᱦᱟᱹᱭ ᱞᱟᱹᱜᱤᱫ ᱛᱮ ᱦᱚᱲ ᱦᱚᱸᱠᱤᱱ ᱡᱩᱢᱤᱫ ᱞᱮᱜ ᱠᱚᱣᱟ ᱟᱨ ᱤᱝᱨᱮᱹᱡᱽ ᱥᱚᱨᱠᱟᱨ ᱥᱟᱞᱟᱜ ᱠᱤᱱ ᱞᱟᱹᱲᱦᱟᱹᱭ ᱞᱮᱱᱟ ᱟᱵᱚᱣᱟᱜ ᱟᱹᱫᱤᱵᱟᱹᱥᱤ ᱠᱚᱣᱟᱜ ᱦᱚᱠ ᱞᱟᱹᱜᱤᱫ ᱛᱮ ᱩᱱᱠᱤᱱ ᱫᱚ ᱛᱟᱭᱚᱢ ᱱᱩᱠᱩ ᱤᱝᱨᱮᱹᱡᱽ ᱥᱚᱨᱠᱟᱨ ᱠᱚᱜᱮ ᱟᱹᱠᱤᱱ ᱫᱚᱠᱚ ᱠᱚ ᱜᱚᱡ ᱠᱮᱜ ᱠᱤᱱᱟ ᱪᱤᱠᱟᱛᱮ ᱩᱱᱠᱤᱱ ᱡᱤᱦᱚᱞ ᱠᱮᱜ ᱠᱤᱱᱟᱹ ᱠᱚ ᱡᱤᱦᱚᱞ ᱠᱟᱛᱮᱫ ᱩᱱᱠᱤᱱ ᱫᱚᱱ ᱠᱟᱛᱮᱫ ᱠᱤᱱ ᱜᱚᱡ ᱦᱚᱸᱠᱤᱱ ᱜᱚᱡ ᱡᱤᱣᱤ ᱵᱟᱹᱛᱤᱦᱚᱸ ᱛᱟᱹᱠᱤᱱ ᱤᱲᱤᱡ ᱮᱱᱟ ᱚᱱᱟ ᱠᱚ ᱟᱹᱰᱤ ᱫᱩᱠᱷ ᱨᱮᱱᱟᱜ ᱠᱟᱛᱷᱟ ᱢᱮᱱᱠᱷᱟᱱ ᱫᱩᱠᱷ ᱨᱮᱱᱟᱜ ᱠᱟᱛᱷᱟ ᱫᱚ ᱵᱟᱝ ᱠᱟᱱᱟ ᱫᱩᱠᱷ ᱥᱟᱶᱛᱮ ᱨᱟᱹᱥᱠᱟᱹ ᱢᱮᱱᱟᱜ ᱜᱮᱭᱟ ᱪᱤᱠᱟᱹᱛᱮ ᱟᱵᱚᱣᱟᱜ ᱱᱟᱜᱟᱢ ᱞᱟᱹᱜᱤᱫ ᱛᱮ ᱩᱱᱠᱤᱱ ᱟᱵᱚ ᱟᱹᱫᱤᱵᱟᱹᱥᱤ ᱠᱚ ᱞᱟᱹᱜᱤᱫ ᱛᱮ ᱩᱱᱠᱤᱱ ᱠᱟᱛᱮᱫ ᱜᱮ ᱞᱟᱹᱲᱦᱟᱹᱭ ᱠᱤᱱ ᱛᱤᱸᱜᱩ ᱞᱮᱱᱟ ᱵᱟᱱᱟᱨ ᱵᱚᱭᱦᱟ ᱥᱤᱸᱫᱩᱼᱠᱟᱹᱱᱦᱩ ᱛᱟᱹᱠᱤᱱ ᱛᱟᱹᱠᱤᱱ ᱫᱚ ᱟᱹᱰᱤ ᱟᱹᱰᱤ ᱜᱚᱰ ᱡᱚᱦᱟᱨ